ᱱᱚᱣᱟ ᱵᱷᱟᱨᱚᱛ ᱫᱤᱥᱚᱢ ᱫᱚ ᱢᱤᱫᱴᱟᱝ ᱥᱚᱝᱵᱤᱫᱷᱟᱱ ᱛᱟᱞᱟᱛᱮ ᱪᱟᱞᱟᱜ ᱠᱟᱱᱟ ᱡᱟᱦᱟᱸ ᱥᱚᱝᱵᱤᱫᱷᱟᱱ ᱫᱚ ᱵᱷᱟᱨᱚᱛ ᱫᱤᱥᱚᱢ ᱨᱮᱱ ᱫᱤᱥᱩᱣᱟᱹ ᱠᱚᱭ ᱨᱩᱠᱷᱤᱭᱟᱹ ᱫᱚᱦᱚ ᱠᱚᱣᱟᱭ ᱱᱚᱣᱟ ᱥᱚᱝᱵᱤᱫᱷᱟᱱ ᱡᱚᱫᱤ ᱥᱟᱢᱟᱱ ᱵᱷᱟᱵᱛᱮ ᱡᱚᱛᱚ ᱦᱚᱲ ᱴᱷᱮᱱ ᱞᱟᱹᱜᱩ ᱜᱟᱱᱚᱜᱼᱟ ᱛᱟᱦᱚᱞᱮ ᱟᱹᱰᱤ ᱛᱮᱜ ᱜᱮ ᱥᱟᱱᱛᱤ ᱥᱟᱵ ᱜᱟᱱᱚᱜᱼᱟ ᱟᱨ ᱫᱤᱥᱚᱢᱨᱮ ᱠᱟᱹᱭ ᱠᱚᱢᱟᱣ ᱞᱟᱹᱜᱤᱫ ᱛᱮᱫᱚ ᱥᱟᱱᱟᱢ ᱫᱤᱥᱩᱣᱟᱹ ᱠᱚᱜᱮ ᱥᱮ ᱥᱟᱱᱟᱢ ᱢᱟᱹᱱᱢᱤ ᱠᱚᱜᱮ ᱟᱠᱚ ᱟᱠᱚᱣᱟᱜ ᱥᱚᱢᱟᱱ ᱚᱫᱷᱤᱠᱟᱨ ᱥᱮ ᱟᱹᱭᱫᱟᱹᱨ ᱮᱢᱟ ᱠᱚ ᱦᱩᱭᱩᱜᱼᱟ ᱛᱟᱦᱚᱞᱮ ᱟᱹᱰᱤ ᱛᱮᱜ ᱜᱮ ᱠᱟᱹᱭ ᱴᱮᱠᱟᱣ ᱫᱟᱨᱟᱢ ᱜᱟᱱᱚᱜᱼᱟ ᱥᱚᱝᱵᱤᱫᱷᱟᱱ ᱡᱚᱫᱤ ᱥᱟᱱᱟᱢ ᱨᱟᱡᱽᱟᱹᱨᱤ ᱟᱹᱣᱨᱤᱭᱟᱹ ᱠᱚ ᱫᱤᱥᱚᱢ ᱦᱚᱲ ᱴᱷᱮᱱ ᱥᱚᱢᱟᱱ ᱵᱷᱟᱵᱛᱮ ᱠᱚ ᱦᱟᱹᱴᱤᱧᱟ ᱮᱱᱰᱮᱠᱷᱟᱱ ᱥᱟᱱᱛᱤ ᱥᱟᱶᱛᱮ ᱠᱟᱹᱭ ᱦᱚᱸ ᱴᱮᱠᱟᱣ ᱫᱟᱨᱟᱢ ᱜᱟᱱᱚᱜᱼᱟ